ᱩᱛᱱᱟ ᱣ ᱟᱠᱟᱱ ᱡᱮᱜᱮᱛ ᱵᱟᱨᱮ ᱛᱮ ᱤᱧᱟ ᱜ ᱫᱤᱥ ᱦᱩᱫᱤᱥ ᱪᱮᱫ ᱚᱱᱟ ᱫᱚ ᱦᱩᱭᱩᱜᱼᱟ ᱥᱮᱫᱟᱭ ᱫᱚ ᱪᱟᱥ ᱵᱟᱥ ᱠᱚᱦᱚᱸ ᱵᱟᱝ ᱦᱩᱭᱩᱜ ᱛᱟᱦᱮᱸᱜᱼᱟ ᱟᱨ ᱜᱟᱹᱰᱤ ᱜᱷᱚᱲᱟ ᱦᱚᱸ ᱵᱟᱝ ᱛᱟᱦᱮᱸ ᱠᱟᱱᱟ ᱢᱚᱵᱟᱭᱤᱞ ᱯᱷᱳᱱ ᱦᱚᱸ ᱵᱟᱝ ᱛᱟᱦᱮᱸ ᱠᱟᱱᱟ ᱟᱨ ᱚᱝᱠᱟᱱᱟᱜ ᱟᱭᱢᱟ ᱡᱤᱱᱤᱥ ᱠᱚᱜᱮ ᱵᱟᱝ ᱛᱟᱦᱮᱸ ᱠᱟᱱᱟ ᱱᱟᱦᱟᱜ ᱫᱚ ᱦᱳᱲᱳ ᱦᱩᱭᱩᱜ ᱠᱟᱱᱟ ᱜᱟᱹᱰᱤ ᱦᱚᱸ ᱰᱷᱮᱨ ᱟᱠᱟᱱᱟ ᱢᱚᱵᱟᱭᱤᱞ ᱯᱷᱳᱱ ᱦᱚᱸ ᱪᱟᱹᱞᱩ ᱟᱠᱟᱱᱟ ᱥᱟᱺᱜᱤᱧ ᱨᱮᱭᱟᱜ ᱠᱷᱚᱵᱚᱨ ᱥᱮ ᱡᱟᱦᱟᱱ ᱡᱤᱱᱤᱥ ᱥᱩᱨ ᱨᱮ ᱧᱮᱞᱚᱜ ᱟᱠᱟᱱᱟ ᱚᱱᱟ ᱜᱮ ᱫᱷᱟᱹᱨᱛᱤ ᱨᱮ ᱵᱚᱫᱚᱞ ᱟᱠᱟᱱᱟ